ᱟᱛᱳ ᱫᱤᱥᱚᱢ ᱨᱮ ᱛᱟᱦᱮᱱ ᱞᱟᱹᱜᱤᱫᱼᱛᱮ ᱟᱨ ᱵᱟᱧᱪᱟᱣ ᱛᱟᱦᱮᱱ ᱞᱟᱹᱜᱤᱫᱼᱛᱮ ᱟᱞᱮ ᱱᱟᱭᱠᱮ ᱵᱟᱵᱟᱣᱟᱜ ᱠᱟᱹᱢᱤ ᱫᱚ ᱵᱚᱸᱜᱟ ᱵᱩᱨᱩᱭᱟᱭ ᱵᱚᱸᱜᱟ ᱵᱩᱨᱩᱭᱟᱭ ᱵᱚᱸᱜᱟ ᱵᱩᱨᱩᱭ ᱯᱮᱨᱮᱡ ᱩᱢᱟᱱ ᱠᱚᱣᱟᱭ ᱟᱫᱚ ᱱᱟᱭᱠᱮ ᱵᱟᱵᱟ ᱫᱚ ᱡᱟᱦᱟᱱᱟᱜ ᱵᱟᱦᱟ ᱯᱚᱨᱚᱵᱽ ᱨᱮ ᱦᱩᱭᱩᱜ ᱠᱷᱟᱱ ᱫᱚ ᱱᱟᱭᱠᱮ ᱵᱟᱵᱟ ᱫᱚ ᱯᱮ ᱫᱤᱱ ᱢᱟᱲᱟᱝ ᱨᱮ ᱟᱡ ᱩᱢ ᱱᱟᱲᱠᱟ ᱯᱷᱟᱨᱪᱟ ᱠᱟᱛᱮ ᱫᱟᱠᱟ ᱩᱛᱩᱭ ᱡᱚᱢᱟ ᱟᱨ ᱱᱟᱭᱠᱮ ᱵᱟᱵᱟ ᱫᱚ ᱩᱢ ᱱᱟᱲᱠᱟ ᱯᱷᱟᱨᱪᱟ ᱠᱟᱛᱮ ᱫᱟᱠᱟ ᱩᱛᱩᱭ ᱡᱚᱢᱟ ᱟᱨ ᱯᱮᱫᱤᱱ ᱢᱟᱲᱟᱝ ᱨᱮᱜᱮ ᱟᱡ ᱞᱟᱹᱜᱤᱫ ᱵᱚᱸᱜᱟ ᱵᱩᱨᱩ ᱠᱚ ᱯᱮᱨᱮᱡ ᱠᱚ ᱞᱟᱹᱜᱤᱫ ᱫᱚ ᱦᱟᱺᱰᱤ ᱫᱟᱠᱟᱭ ᱵᱮᱱᱟᱣᱟ ᱟᱨ ᱯᱟᱨᱟᱱᱤᱠ ᱠᱚ ᱞᱟᱹᱜᱤᱫ ᱫᱚ ᱠᱩᱰᱟᱹᱢ ᱱᱟᱭᱠᱮ ᱞᱟᱹᱜᱤᱫ ᱛᱮᱫᱚ ᱱᱟᱦᱟᱜ ᱩᱱᱤᱦᱚᱸ ᱩᱱᱟᱹᱜ ᱫᱤᱱ ᱢᱟᱲᱟᱝ ᱠᱷᱚᱱᱜᱮ ᱵᱟᱨ ᱦᱚᱪᱚᱭᱮᱭᱟᱭ ᱟᱨ ᱱᱟᱭᱠᱮ ᱥᱟᱞᱟᱜ ᱨᱮᱜᱮ ᱟᱡᱦᱚᱸᱭ ᱛᱟᱦᱮᱱᱟ ᱱᱟᱭᱠᱮ ᱵᱟᱵᱟ ᱫᱚ ᱡᱮᱛᱮ ᱵᱮᱲᱮ ᱵᱚᱸᱜᱟ ᱵᱩᱨᱩᱞᱮ ᱪᱟᱞᱟᱜ ᱡᱚᱠᱷᱮᱡ ᱟᱭᱟᱜ ᱦᱟᱴᱟᱜ ᱰᱟᱹᱞᱤᱪ ᱠᱟᱹᱯᱤ ᱮᱢᱟᱱ ᱛᱮᱢᱟᱱ ᱥᱟᱵ ᱞᱮᱠᱷᱟᱱ ᱫᱚ ᱠᱩᱲᱟᱹᱢ ᱱᱟᱭᱠᱮ ᱫᱚ ᱩᱱᱤᱫᱚ ᱫᱟᱜ ᱠᱚᱭ ᱤᱫᱤᱭᱟ ᱫᱟᱜᱼᱮ ᱜᱚᱜᱟ ᱟᱨ ᱫᱟᱜᱼᱮ ᱜᱚᱜᱟ ᱥᱟᱹᱜᱩᱱ ᱥᱩᱯᱟᱹᱲᱤ ᱨᱮ ᱟᱨ ᱩᱱᱠᱩ ᱵᱚᱸᱜᱟ ᱵᱩᱨᱩ ᱫᱚ ᱱᱟᱭᱠᱮ ᱵᱟᱵᱟ ᱚᱱᱟ ᱠᱩᱰᱟᱹᱢ ᱱᱟᱭᱠᱮᱭᱟᱜ ᱫᱟᱜ ᱤᱫᱤᱭᱟᱜ ᱛᱮᱜᱮ ᱩᱢ ᱟᱹᱨᱩᱵ ᱠᱚᱣᱟᱭ ᱵᱚᱸᱜᱟ ᱵᱩᱨᱩᱭ ᱩᱢ ᱟᱹᱵᱩᱜ ᱞᱮᱠᱚ ᱠᱷᱟᱱᱫᱚ ᱚᱱᱟ ᱯᱚᱨᱮᱫᱚ ᱱᱟᱭᱠᱮ ᱵᱟᱵᱟ ᱫᱚ ᱵᱚᱸᱜᱟ ᱵᱩᱨᱩ ᱠᱚ ᱥᱩᱱᱩᱢ ᱥᱤᱸᱫᱩᱨᱮ ᱟᱬᱜᱳᱣᱟᱠᱚᱣᱟ ᱟᱨ ᱠᱩᱰᱟᱹᱢ ᱱᱟᱹᱭᱠᱮ ᱫᱚ ᱟᱡ ᱛᱟᱭᱚᱢ ᱨᱮ ᱛᱟᱦᱮᱸ ᱠᱟᱛᱮ ᱩᱱᱠᱩ ᱵᱚᱸᱜᱟ ᱵᱩᱨᱩ ᱠᱚᱣᱟᱜ ᱡᱟᱦᱟᱸ ᱩᱢ ᱟᱹᱨᱩᱵ ᱫᱟᱜ ᱠᱚᱭ ᱟᱹᱜᱩᱣᱟᱠᱚᱣᱟ ᱟᱨ ᱚᱱᱠᱟᱛᱮ ᱦᱤᱥᱟᱹᱵᱛᱮ ᱠᱩᱰᱟᱹᱢ ᱱᱟᱭᱠᱮ ᱫᱚ ᱟᱡ ᱛᱳᱸᱜᱮ ᱨᱮᱜᱮᱭ ᱛᱟᱦᱮᱸ ᱠᱚᱜᱼᱟ